ᱦᱳᱭ ᱤᱧ ᱴᱷᱮᱱ ᱠᱟᱹᱭᱫᱩᱥ ᱪᱮ ᱴᱤᱯᱥ ᱢᱮᱱᱟᱜᱼᱟ ᱡᱟᱦᱟᱸᱫᱚ ᱯᱚᱛᱚᱵᱽ ᱟᱨ ᱚᱱᱟ ᱯᱚᱛᱚᱵᱽᱫᱚ ᱚᱱᱞᱟᱭᱤᱱᱛᱤᱧ ᱧᱟᱢ ᱟᱠᱟᱫᱟ ᱚᱱᱟ ᱯᱚᱛᱚᱵᱽᱫᱚ ᱟᱹᱰᱤᱜᱮ ᱦᱮᱲᱮᱢᱟ ᱥᱤᱵᱤᱞᱟ ᱜᱟᱵᱮᱭᱟᱱᱟ ᱟᱨ ᱟᱹᱰᱤ ᱦᱮᱢᱟᱞ ᱩᱢᱩᱞ ᱡᱚᱛᱚ ᱞᱮᱠᱟᱱᱟᱜ ᱢᱮᱱᱟᱜᱼᱟ ᱚᱱᱟᱛᱮ ᱚᱱᱟ ᱯᱚᱛᱚᱵᱽ ᱯᱟᱲᱦᱟᱣ ᱠᱟᱛᱮᱫ ᱫᱚ ᱟᱹᱰᱤᱜᱟᱱᱤᱧ ᱪᱮᱫᱮᱱᱟ ᱡᱮ ᱟᱹᱰᱤᱜᱟᱱ ᱥᱤᱠᱷᱱᱟᱹᱛᱤᱧ ᱧᱟᱢᱠᱮᱫᱼᱟ ᱟᱨ ᱟᱹᱰᱤ ᱞᱮᱠᱟᱱᱟᱜᱠᱚᱧ ᱵᱩᱡᱷᱟᱹᱣᱮᱱᱟ ᱡᱮ ᱡᱟᱦᱟᱸᱫᱚ ᱟᱵᱚ ᱫᱤᱥᱚᱢ ᱠᱚᱨᱮᱦᱚᱸ ᱡᱟᱦᱟᱸ ᱱᱤᱛᱠᱚ ᱪᱟᱞᱟᱜ ᱠᱟᱱᱟ ᱚᱱᱟᱠᱚᱦᱚᱸ ᱚᱱᱟ ᱯᱚᱛᱚᱵᱽ ᱠᱚᱨᱮ ᱯᱟᱲᱦᱟᱣ ᱠᱟᱛᱮᱫᱜᱮᱧ ᱪᱮᱫᱧᱚᱜ ᱠᱮᱭᱟ ᱟᱨ ᱚᱱᱟ ᱯᱚᱛᱚᱵᱽ ᱯᱟᱲᱦᱟᱣ ᱠᱟᱛᱮᱫᱜᱮ ᱤᱧᱫᱚ ᱱᱮᱥ ᱜᱮᱞᱵᱟᱨ ᱨᱮᱱᱟᱜ ᱵᱤᱱᱤᱰᱤᱧ ᱚᱞᱠᱮᱫᱼᱟ ᱟᱨ ᱟᱹᱰᱤ ᱱᱟᱯᱟᱭᱜᱮ ᱛᱟᱹᱭ ᱨᱮᱡᱟᱞᱴᱦᱚᱸ ᱚᱰᱳᱠᱮᱱᱟ ᱡᱮ ᱚᱱᱟ ᱨᱮᱡᱟᱞᱴ ᱧᱮᱞᱛᱮ ᱢᱚᱱᱮᱠᱚᱨᱮ ᱟᱹᱰᱤ ᱠᱩᱥᱤᱧ ᱵᱩᱡᱷᱟᱹᱣᱠᱮᱫᱼᱟ ᱡᱮ ᱱᱚᱝᱠᱟᱧ ᱵᱩᱡᱷᱟᱹᱣᱠᱮᱫᱼᱟ ᱡᱮ ᱡᱟᱦᱟᱸᱜᱮ ᱤᱧᱨᱮᱱ ᱦᱩᱰᱤᱧᱠᱚ ᱢᱮᱱᱟᱜᱠᱚ ᱵᱚᱭᱦᱟᱠᱚᱦᱚᱸ ᱱᱚᱝᱠᱟᱱ ᱠᱤᱛᱟᱹᱵᱽᱜᱮ ᱩᱱᱤ ᱴᱷᱮᱱ ᱚᱱᱞᱟᱭᱤᱱᱤᱧ ᱟᱹᱜᱩᱭᱟ ᱟᱨ ᱚᱱᱟ ᱠᱚᱛᱮᱜᱮ ᱤᱧᱨᱮᱱ ᱵᱚᱭᱦᱟᱠᱚᱦᱚᱧ ᱯᱟᱲᱦᱟᱣ ᱚᱪᱚ ᱠᱚᱣᱟ ᱡᱮ ᱟᱠᱚᱣᱟᱜ ᱦᱚᱸ ᱤᱧᱞᱮᱠᱟᱜᱮ ᱱᱚᱝᱠᱟ ᱱᱟᱯᱟᱭᱜᱮᱠᱚ ᱪᱮᱫᱚᱜ ᱢᱟ ᱟᱨ ᱱᱚᱝᱠᱟᱜᱮ ᱵᱤᱱᱤᱰ ᱠᱚᱨᱮᱦᱚᱸ ᱱᱟᱯᱟᱭᱼᱱᱟᱯᱟᱭᱠᱚ ᱟᱹᱜᱩᱭ ᱢᱟ ᱱᱟᱢᱵᱟᱨᱠᱚ ᱚᱱᱟᱛᱮ ᱤᱧᱫᱚ ᱩᱱᱤ ᱴᱷᱮᱱᱜᱮᱧ ᱚᱱᱞᱟᱭᱤᱱᱟ ᱯᱚᱛᱚᱵᱽᱠᱚᱫᱚ ᱡᱟᱦᱟᱸᱜᱮ ᱯᱚᱛᱚᱵᱽᱤᱧ ᱫᱚᱨᱠᱟᱨᱚᱜᱼᱟ ᱩᱱᱤ ᱴᱷᱮᱱ ᱠᱷᱚᱱᱜᱮ ᱚᱱᱞᱟᱭᱤᱱ ᱟᱛᱮᱫᱤᱧ ᱟᱹᱜᱩᱭᱟ